ᱢᱤᱫ ᱫᱤᱱ ᱵᱟᱡᱟᱨ ᱤᱧ ᱥᱮᱱ ᱞᱮᱱᱟ ᱢᱤᱫᱴᱟᱝ ᱵᱟᱨᱭᱟ ᱫᱳᱠᱟᱱᱤᱧ ᱧᱮᱞ ᱠᱮᱜᱼᱟ ᱡᱮᱠᱮᱴ ᱜᱮ ᱵᱟᱭ ᱯᱚᱥᱚᱫ ᱟᱹᱫᱤᱧᱟ ᱢᱤᱫᱴᱟᱝ ᱫᱳᱠᱟᱱ ᱨᱮᱫᱚ ᱯᱚᱥᱚᱱᱫ ᱟᱹᱫᱤᱧᱟ ᱫᱟᱢ ᱫᱚ ᱠᱚᱢ ᱜᱮᱭᱟ ᱠᱚᱢ ᱜᱮᱠᱷᱟᱱ ᱦᱟᱛᱟᱣ ᱠᱮᱜ ᱟᱹᱧ ᱢᱮᱱᱠᱷᱟᱱ ᱥᱤᱞᱟᱹᱭ ᱠᱚ ᱟᱹᱰᱤ ᱵᱮᱥᱟ ᱢᱚᱡᱵᱩᱛ ᱯᱚᱠᱮᱴ ᱠᱚᱦᱚᱸ ᱥᱟᱭᱤᱰ ᱯᱚᱠᱮᱴ ᱯᱷᱨᱚᱱᱴ ᱯᱚᱠᱮᱴ ᱡᱚᱛᱚ ᱜᱮ ᱵᱮᱥ ᱜᱮᱭᱟ ᱵᱮᱥ ᱜᱮᱭᱟ ᱨᱟᱵᱟᱝ ᱫᱤᱱ ᱤᱧ ᱦᱚᱨᱚᱜ ᱠᱮᱜᱼᱟ ᱱᱚᱝᱠᱟ ᱢᱚᱡᱽ ᱵᱩᱡᱷᱟᱹᱣᱱᱟ ᱫᱚ ᱨᱚᱲ ᱨᱮᱭᱟᱜ ᱠᱟᱛᱷᱟ ᱵᱟᱝᱟ ᱨᱟᱵᱟᱝ ᱦᱚᱸ ᱪᱟᱵᱟᱭᱮᱱᱟ ᱡᱮᱠᱮᱴ ᱦᱚᱧ ᱚᱪᱚᱜ ᱠᱟᱫᱟ